ᱦᱮᱞᱳ ᱟᱫᱷᱟᱨ ᱠᱟᱨᱰ ᱥᱮᱱᱴᱟᱨ ᱦᱳᱭ ᱤᱧ ᱫᱚ ᱥᱳᱱᱟᱢᱩᱱᱤ ᱥᱟᱢᱟᱫᱤᱧ ᱨᱚᱲᱮᱜᱼᱟ ᱱᱚᱰᱮ ᱜᱷᱳᱧᱪᱟ ᱴᱚᱞᱟ ᱵᱚᱠᱟᱨᱳ ᱠᱷᱚᱱᱟᱜ ᱦᱳᱭ ᱟᱫᱚ ᱤᱭᱟᱹ ᱢᱮᱱᱮᱫ ᱛᱟᱦᱮᱸᱫ ᱞᱤᱧ ᱤᱭᱟᱹ ᱠᱚᱴᱟᱞᱤᱧ ᱪᱟᱞᱟᱣ ᱞᱮᱱᱟ ᱛᱮᱦᱮᱧ ᱟᱫᱚ ᱚᱱᱟ ᱤᱭᱟᱹ ᱟᱫᱷᱟᱨ ᱠᱟᱨᱰ ᱛᱟᱞᱤᱧ ᱵᱟᱭ ᱠᱟᱹᱢᱤᱭᱮᱜᱼᱟ ᱢᱚᱛᱞᱚᱵ ᱟᱫᱷᱟᱨ ᱠᱟᱨᱰ ᱢᱚᱛᱞᱚᱵ ᱪᱮᱫ ᱤᱧ ᱢᱮᱱᱟ ᱚᱱᱟ ᱵᱟᱭᱳᱢᱮᱴᱨᱤᱠ ᱛᱟᱞᱤᱧ ᱵᱟᱭ ᱠᱟᱹᱢᱤᱭᱮᱜᱼᱟ ᱦᱳᱭ ᱟᱫᱚ ᱪᱮᱫᱞᱤᱧ ᱪᱤᱠᱟᱹᱭᱟ ᱚᱱᱟ ᱞᱟᱹᱜᱤᱫ ᱞᱟᱹᱭ ᱧᱚᱜ ᱟᱹᱞᱤᱧ ᱟᱹᱵᱤᱱ ᱠᱟᱹᱡ ᱚ ᱦᱚᱸ ᱮᱱᱠᱷᱟᱱ ᱤᱭᱟᱹ ᱱᱟᱣᱟ ᱛᱮ ᱵᱮᱱᱟᱣ ᱦᱩᱭᱩᱜᱼᱟ ᱥᱮ ᱪᱮᱫ ᱞᱮᱠᱟ ᱚ ᱦᱚᱸ ᱟᱫᱚ ᱤᱭᱟᱹ ᱚᱱᱟ ᱰᱚᱠᱩᱢᱮᱱᱴᱥ ᱠᱚᱫᱚ ᱪᱮᱫ ᱠᱚ ᱞᱟᱜᱟᱜ ᱠᱟᱱᱟ ᱚ ᱦᱚᱸ ᱤᱭᱟᱹ ᱯᱮᱱ ᱠᱟᱨᱰ ᱦᱚᱸ ᱯᱷᱚᱴᱳ ᱠᱚᱫᱚ ᱚ ᱦᱚᱸ ᱟᱪᱪᱷᱟ ᱤᱭᱟᱹ ᱟᱨ ᱚᱱᱟ ᱪᱮᱫ ᱠᱚ ᱢᱮᱱᱟ ᱤᱭᱟᱹ ᱯᱩᱭᱥᱟᱹ ᱛᱤᱱᱟᱹᱜ ᱜᱟᱱ ᱞᱟᱜᱟᱜ ᱠᱟᱱᱛᱮ ᱤᱱᱟᱹᱜ ᱡᱟᱹᱥᱛᱤ ᱦᱟᱡᱟᱨ ᱴᱟᱠᱟ ᱩᱛᱟᱹᱨ ᱵᱟᱝᱜᱮ ᱟᱫᱚ ᱩᱱᱠᱩ ᱟᱨ ᱠᱚ ᱠᱚ ᱵᱮᱱᱟᱣ ᱚᱪᱚ ᱟᱠᱟᱫ ᱩᱱᱠᱩ ᱢᱟᱠᱚ ᱢᱮᱱᱮᱫ ᱛᱟᱦᱮᱸᱫ ᱪᱟᱨᱥᱚ ᱠᱚ ᱞᱟᱜᱟᱜᱼᱟ ᱢᱮᱱᱛᱮ ᱟᱫᱚ ᱚᱱᱟᱛᱮ ᱱᱟᱦᱟᱸᱜ ᱞᱤᱧ ᱢᱮᱱᱮᱜᱼᱟ ᱵᱟᱝ ᱜᱮ ᱯᱷᱳᱴᱳ ᱠᱚᱫᱚ ᱛᱟᱹᱞᱤᱧ ᱴᱷᱤᱠ ᱜᱮᱭᱟ ᱤᱭᱟᱹ ᱢᱟᱲᱟᱝᱟᱜ ᱠᱚᱞᱤᱧ ᱵᱚᱫᱚᱞ ᱚᱪᱚ ᱟᱠᱟᱫᱼᱟ ᱯᱷᱳᱴᱳ ᱠᱚᱫᱚ ᱚᱱᱟ ᱠᱚᱫᱚ ᱴᱷᱤᱠ ᱜᱮᱭᱟ ᱛᱟᱞᱤᱧ ᱯᱷᱚᱴᱳ ᱠᱚᱫᱚ ᱴᱷᱤᱠ ᱜᱮᱭᱟ ᱠᱷᱟᱞᱤ ᱚᱱᱟ ᱟᱹᱞᱤᱧᱟᱜ ᱴᱷᱮᱯᱟᱜᱮ ᱵᱟᱭ ᱤᱭᱟᱹᱜ ᱠᱟᱱᱟ ᱛᱟᱹᱞᱤᱧ ᱵᱟᱭ ᱤᱫᱤ ᱦᱟᱛᱟᱣᱮᱜᱼᱟ ᱟᱪᱪᱷᱟ ᱦᱳᱭ ᱟᱫᱚ ᱤᱭᱟᱹ ᱛᱤᱱᱟᱹᱜ ᱵᱟᱡᱮ ᱠᱷᱚᱱ ᱠᱷᱩᱞᱟᱹᱜᱼᱟ ᱱᱟᱦᱟᱸᱜ ᱤᱭᱟᱹ ᱚᱯᱷᱤᱥ ᱫᱚ ᱚ ᱦᱚᱸ ᱦᱳᱭ ᱛᱚᱵᱮ ᱤᱭᱟᱹ ᱮᱜᱟᱨᱚ ᱵᱟᱡᱮ ᱜᱟᱱ ᱞᱤᱧ ᱦᱤᱡᱩᱜᱼᱟ ᱛᱚᱠᱷᱟᱱ ᱦᱳᱭ ᱟᱫᱚ ᱪᱮᱫ ᱞᱮᱠᱟ ᱤᱭᱟᱹ ᱱᱚᱢᱵᱚᱨ ᱥᱤᱥᱴᱮᱢ ᱠᱟᱱᱟ ᱥᱮ ᱮᱥᱮ ᱜᱮᱞᱤᱧ ᱪᱟᱞᱟᱣ ᱫᱟᱲᱮᱭᱟᱜᱼᱟ ᱚᱼᱦᱚᱸ ᱦᱳᱭ ᱪᱟᱞᱟᱣ ᱠᱟᱛᱮ ᱜᱮᱞᱤᱝ ᱱᱚᱢᱵᱚᱨᱟ ᱦᱳᱭ ᱦᱳᱭ ᱟᱪᱪᱷᱟ ᱦᱳᱭ ᱟᱫᱚ ᱚᱱᱟᱜᱮ ᱦᱩᱱᱟᱹᱝ ᱯᱩᱭᱥᱟᱹ ᱠᱟᱹᱡ ᱯᱮ ᱠᱚᱢ ᱧᱚᱜ ᱟᱹᱧ ᱠᱷᱟᱱ ᱫᱚ ᱴᱷᱤᱠ ᱫᱷᱟᱨᱟ ᱦᱩᱱᱟᱹᱝ ᱪᱤᱠᱟᱹᱛᱮ ᱪᱮ ᱱᱤᱛᱚᱜ ᱠᱟᱹᱢᱤ ᱠᱚᱦᱚᱸ ᱵᱟᱞᱤᱧ ᱠᱟᱹᱢᱤ ᱵᱟᱲᱟ ᱧᱚᱜ ᱠᱟᱱᱟ ᱟᱨ ᱱᱟᱝ ᱦᱳᱭ ᱟᱨ ᱚᱱᱠᱟ ᱠᱟᱹᱢᱤ ᱠᱚᱢᱟ ᱫᱚᱨᱠᱟᱨ ᱵᱟᱲᱟᱜ ᱜᱮᱭᱟ ᱵᱟᱝᱢᱟ ᱦᱳᱭ ᱟᱪᱪᱷᱟ ᱴᱷᱤᱠ ᱜᱮᱭᱟ ᱚᱱᱟ ᱵᱤᱱ ᱞᱟᱹᱭ ᱟᱫ ᱞᱤᱧᱟ ᱚᱱᱟ ᱨᱮᱭᱟᱜ ᱵᱚᱦᱩᱛ ᱵᱚᱦᱩᱛ ᱤᱭᱟᱹ ᱫᱷᱟᱱᱮᱵᱟᱫ ᱪᱮᱫ ᱤᱧ ᱢᱮᱛᱟᱵᱤᱱᱟ ᱦᱳᱭ ᱤᱭᱟᱹ ᱜᱟᱯᱟ ᱦᱟᱸᱜ ᱞᱤᱧ ᱦᱤᱡᱩᱜ ᱛᱚᱠᱷᱚᱱ ᱫᱚ ᱮᱜᱟᱨᱚ ᱵᱟᱡᱮ ᱠᱚᱛᱮ ᱟᱪᱪᱷᱟ ᱴᱷᱤᱠ ᱜᱮᱭᱟ ᱴᱷᱤᱠ ᱜᱮᱭᱟ ᱛᱚᱠᱷᱚᱱ ᱱᱤᱛᱚᱜ ᱫᱚᱞᱤᱧ ᱠᱟᱹᱢᱤ ᱵᱟᱲᱟ ᱧᱚᱜ ᱠᱟᱱᱟ ᱟᱫᱚ ᱚᱱᱟ ᱜᱮᱵᱤᱱ ᱞᱟᱹᱭᱟᱫᱤᱧᱟ ᱚᱱᱟ ᱨᱮᱜᱮ ᱟᱹᱰᱤ ᱟᱹᱰᱤ ᱥᱟᱨᱦᱟᱣ ᱦᱳᱭ ᱪᱮ ᱟᱪᱪᱷᱟ ᱴᱷᱤᱠ